ᱦᱚᱭ ᱦᱤᱥᱤᱫ ᱤᱫᱤ ᱠᱟᱛᱮᱫ ᱡᱟᱦᱟᱸ ᱥᱟᱸᱜᱷᱟᱨᱤᱭᱟᱹ ᱠᱚ ᱚᱱᱟ ᱠᱚᱫᱚ ᱦᱩᱭᱩᱜ ᱠᱟᱱᱟ ᱡᱮᱥᱮ ᱢᱟᱜᱽ ᱪᱟᱸᱫᱳ ᱢᱟᱜᱽ ᱵᱚᱸᱜᱟ ᱚᱱᱟ ᱥᱟᱶᱛᱮ ᱚᱱᱟ ᱥᱟᱶ ᱡᱟᱦᱟᱸ ᱫᱚ ᱤᱱ ᱥᱚᱢᱚᱭ ᱨᱮᱱᱟᱜ ᱪᱟᱥ ᱟᱵᱟᱫᱽ ᱪᱟᱹᱛᱼᱵᱟᱭᱥᱟᱹᱠ ᱡᱟᱦᱟᱸ ᱫᱚ ᱪᱟᱥ ᱟᱵᱟᱫᱽ ᱩᱱ ᱡᱚᱠᱷᱚᱱ ᱫᱚ ᱜᱩᱦᱩᱢ ᱛᱩᱲᱤ ᱠᱚ ᱨᱟᱠᱟᱵᱚᱜᱼᱟ ᱚᱱᱟ ᱥᱟᱣᱛᱮ ᱡᱷᱮᱸᱴ ᱟᱥᱟᱲ ᱥᱚᱢᱚᱭᱫᱚ ᱦᱩᱲᱩᱠᱩ ᱪᱟᱥ ᱨᱮᱱᱟ ᱡᱟᱦᱟᱫᱚ ᱦᱩᱲᱩ ᱟᱵᱩ ᱟᱹᱛᱩ ᱴᱚᱞᱟ ᱨᱮᱵᱚᱱ ᱪᱟᱥ ᱮᱫᱟ ᱱᱤᱭᱟᱹ ᱠᱚᱨᱮᱱᱟ ᱟᱯᱷᱚᱨ ᱮᱨᱠᱚ ᱮᱦᱚᱵᱚᱜᱼᱟ ᱚᱱᱟ ᱥᱟᱣᱛᱮ ᱥᱟᱱ ᱵᱷᱟᱫᱚᱨ ᱥᱚᱢᱚᱭ ᱫᱚ ᱚᱱᱟ ᱠᱚ ᱨᱟᱠᱟᱵ ᱦᱩᱭᱩᱜᱟ ᱟᱜᱷᱟᱲ ᱫᱟᱸᱥᱟᱭ ᱥᱚᱦᱚᱨᱟᱭ ᱫᱟᱸᱥᱟᱭ ᱥᱚᱢᱚᱭᱫᱚ ᱫᱟᱸᱥᱟᱭ ᱟᱨ ᱡᱟᱦᱟᱫᱚ ᱵᱤᱵᱷᱤᱱᱱᱚ ᱯᱚᱨᱚᱵᱽ ᱡᱟᱦᱟᱸ ᱫᱚ ᱵᱟᱦᱟ ᱥᱚᱨᱦᱟᱭ ᱫᱚᱝ ᱞᱟᱜᱽᱲᱮ ᱡᱟᱱᱛᱷᱟᱲ ᱠᱟᱨᱟᱢ ᱨᱤᱸᱡᱷᱟᱹ ᱰᱟᱱᱴᱟ ᱱᱤᱭᱟᱠᱚ ᱵᱤᱵᱷᱤᱱᱱᱚ ᱯᱚᱨᱚᱵ ᱠᱚ ᱢᱮᱱᱟᱼᱟ ᱟᱨ ᱫᱷᱚᱨᱚᱢ ᱢᱮᱞᱟ ᱥᱮ ᱴᱷᱟᱸᱣᱴᱟᱹ ᱨᱤᱛᱩ ᱡᱟᱦᱟᱸ ᱫᱚ ᱦᱩᱭᱩᱜ ᱠᱟᱱᱟ ᱵᱤᱵᱷᱤᱱᱱᱚ ᱥᱚᱢᱚᱭᱨᱮ ᱵᱤᱵᱷᱤᱱᱱᱚ ᱢᱮᱞᱟ ᱡᱮᱢᱚᱱ ᱫᱚ ᱥᱟᱣᱦᱮᱫ ᱤᱫᱤ ᱠᱟᱛᱮ ᱡᱟᱦᱟ ᱫᱚᱠᱚ ᱢᱮᱛᱟᱼᱟ ᱤᱭᱟᱹ ᱟᱥᱟᱲ ᱪᱟᱸᱫᱳ ᱥᱟᱱ ᱪᱟᱸᱫᱳ ᱚᱱᱟ ᱥᱟᱣ ᱫᱚ ᱟᱵᱳᱣᱟᱜ ᱫᱟᱸᱥᱟᱭ ᱯᱚᱨᱚᱵ ᱢᱮᱱᱟᱼᱟ ᱵᱤᱵᱷᱤᱱᱱᱚ ᱯᱚᱨᱚᱵ ᱠᱚ ᱦᱩᱭᱩᱜᱼᱟ ᱵᱤᱵᱷᱤᱱᱱᱚ ᱱᱤᱭᱟᱹ ᱡᱟᱦᱟ ᱱᱤᱭᱟᱹ ᱡᱟᱦᱟ ᱯᱳᱥ ᱢᱟᱥ ᱯᱟᱨᱚᱢ ᱠᱟᱛᱮ ᱵᱤᱵᱷᱤᱱᱱᱚ ᱡᱟᱭᱜᱟᱨᱮ ᱢᱮᱞᱟ ᱠᱚ ᱦᱩᱭᱩᱜᱼᱟ ᱯᱚᱨᱚᱵᱽ ᱠᱚ ᱦᱩᱭᱩᱜᱼᱟ ᱱᱤᱭᱟᱹ ᱠᱚ ᱵᱤᱥᱚᱭ ᱛᱤᱜᱤ ᱡᱟᱦᱟ ᱵᱟᱲᱟᱭ ᱫᱚ ᱟᱨ ᱚᱱᱟ ᱥᱟᱣᱛᱮ ᱟᱵᱳ ᱱᱤᱭᱟᱹ ᱩᱛᱛᱚᱨᱵᱚᱝᱜᱚᱨᱮ ᱵᱤᱵᱷᱤᱱᱱᱚ ᱯᱚᱨᱚᱵᱽ ᱪᱮᱛᱚᱱ ᱫᱚ ᱵᱤᱵᱷᱤᱱᱱᱚ ᱯᱚᱨᱚᱵᱽ ᱪᱮᱛᱟᱱ ᱛᱮ ᱢᱮᱞᱟ ᱠᱚ ᱫᱷᱚᱨᱚᱢ ᱥᱟᱜᱟᱲᱠᱚ ᱟᱭᱢᱟ ᱠᱤᱪᱷᱩ ᱦᱩᱭᱩᱜᱼᱟ